ᱤᱧ ᱤᱧᱨᱮᱱ ᱦᱚᱯᱚᱱ ᱮᱨᱟ ᱟᱨ ᱵᱚᱭᱦᱟ ᱠᱚ ᱞᱟᱹᱜᱤᱫ ᱡᱟᱛᱮ ᱠᱟᱹᱴᱤᱡ ᱠᱷᱚᱡ ᱜᱮ ᱱᱚᱣᱟ ᱯᱨᱟᱭᱢᱟᱨᱤ ᱤᱥᱠᱩᱞ ᱠᱷᱚᱡ ᱟᱹᱰᱤ ᱱᱟᱯᱟᱭ ᱚᱞᱚᱜ ᱯᱟᱲᱦᱟᱜ ᱪᱮᱫ ᱠᱟᱛᱮᱫ ᱢᱟᱫᱽᱫᱷᱚᱢᱤᱠ ᱵᱷᱟᱞᱚ ᱱᱟᱢᱵᱟᱨ ᱛᱮ ᱯᱟᱥ ᱠᱟᱛᱮᱫ ᱡᱟᱦᱟᱸ ᱫᱚ ᱮᱥᱴᱟᱨ ᱢᱟᱨᱠ ᱯᱟᱥ ᱠᱟᱛᱮᱫ ᱩᱪᱪᱚ ᱢᱟᱫᱽᱫᱷᱚᱢᱤᱠ ᱚᱱᱟ ᱨᱮᱦᱚᱸᱭ ᱥᱟᱭᱮᱱᱥ ᱱᱤᱭᱮᱛᱮ ᱵᱷᱟᱜᱮ ᱢᱟᱨᱠ ᱯᱟᱥ ᱠᱟᱛᱮᱫ ᱵᱤᱭᱮ ᱨᱮ ᱜᱨᱮᱡᱩᱭᱮᱥᱚᱱ ᱨᱮᱦᱚᱸ ᱡᱟᱛᱮ ᱢᱚᱡᱽ ᱱᱟᱢᱵᱟᱨ ᱯᱟᱥ ᱠᱟᱛᱮᱫ ᱢᱟᱥᱴᱟᱨ ᱰᱤᱜᱽᱨᱤ ᱠᱚᱨᱟᱣ ᱫᱟᱲᱮᱭᱟᱜ ᱮᱢᱮ ᱠᱚᱨᱟᱣ ᱫᱟᱲᱮᱭᱟᱜ ᱮᱢ ᱯᱷᱤᱞ ᱠᱚ ᱠᱚᱨᱟᱣ ᱫᱟᱲᱮᱭᱟᱜ ᱟᱨ ᱮᱢ ᱯᱤᱭᱤᱪᱰᱤ ᱠᱚᱨᱟᱣ ᱠᱟᱛᱮᱫ ᱡᱟᱛᱮ ᱥᱚᱨᱠᱟᱨᱟᱜ ᱢᱚᱡᱽ ᱪᱟᱠᱨᱤ ᱦᱟᱢᱮᱴ ᱠᱟᱛᱮᱫ ᱢᱚᱡᱽ ᱡᱟᱭᱜᱟ ᱨᱮᱠᱚ ᱛᱟᱦᱮᱸ ᱫᱟᱲᱮᱭᱟᱜ ᱢᱟ ᱥᱩᱠ ᱨᱮᱠᱚ ᱛᱟᱦᱮᱸ ᱫᱟᱲᱮᱭᱟᱜ ᱢᱟ ᱯᱚᱨᱚᱵᱚᱨᱛᱤ ᱡᱮᱱᱟᱨᱮᱥᱚᱱ ᱨᱮᱱ ᱟᱠᱚ ᱠᱚᱨᱮᱱ ᱜᱤᱫᱽᱨᱟᱹ ᱠᱚᱦᱚᱸ ᱡᱟᱛᱮ ᱢᱚᱡᱽ ᱥᱤᱠᱠᱷᱟᱼᱫᱤᱠᱠᱷᱟ ᱠᱚ ᱪᱮᱫ ᱫᱟᱲᱮᱭᱟᱜ ᱥᱮ ᱟᱫᱟᱨᱥ ᱦᱚᱲ ᱠᱚᱦᱚᱸ ᱡᱟᱛᱮ ᱠᱚ ᱢᱚᱡᱽ ᱥᱤᱠᱠᱷᱟ ᱠᱚ ᱮᱢ ᱫᱟᱲᱮᱭᱟᱠᱚ ᱚᱱᱟ ᱞᱟᱹᱜᱤᱫ ᱛᱮ ᱤᱧ ᱩᱝᱠᱩ ᱴᱷᱮᱡ ᱱᱤᱭᱟᱹ ᱜᱮ ᱟᱥᱤᱧ ᱫᱚᱦᱚᱭᱫᱟ ᱡᱟᱛᱮ ᱱᱟᱯᱟᱭ ᱯᱟᱲᱦᱟᱣ ᱠᱟᱛᱮᱫ ᱱᱟᱯᱟᱭ ᱚᱞᱚᱜ ᱯᱟᱲᱦᱟᱣ ᱪᱮᱫ ᱠᱟᱛᱮᱫ ᱱᱟᱯᱟᱭ ᱠᱟᱹᱢᱤ ᱧᱟᱢ ᱠᱟᱛᱮᱫ ᱱᱟᱯᱟᱭ ᱢᱟᱪᱷᱟ ᱡᱟᱛᱮ ᱡᱟᱭᱜᱟ ᱠᱚ ᱛᱟᱦᱮᱱ ᱥᱮ ᱥᱮᱱᱚᱜ ᱥᱮ ᱯᱚᱨᱚᱵᱚᱨᱛᱤ ᱨᱮ ᱦᱚᱲᱠᱚ ᱵᱩᱡᱷᱟᱹᱣ ᱫᱟᱲᱮᱭᱟᱜ